ᱥᱚᱨᱠᱟᱨᱤ ᱥᱠᱤᱢ ᱠᱷᱚᱱ ᱦᱚᱸ ᱟᱹᱰᱤᱜᱟᱱ ᱵᱮᱱᱤᱯᱷᱤᱴ ᱧᱟᱢ ᱟᱠᱟᱱᱟ ᱡᱟᱦᱟᱸᱛᱮ ᱯᱨᱚᱫᱷᱟᱱ ᱢᱚᱱᱛᱨᱤ ᱟᱵᱟᱥ ᱡᱳᱡᱚᱱᱟ ᱠᱚ ᱧᱟᱢᱚᱜ ᱠᱟᱱᱟ ᱟᱨᱦᱚᱸ ᱢᱮᱰᱤᱠᱮᱞ ᱵᱟᱠᱷᱨᱟ ᱛᱮ ᱚᱱᱟ ᱞᱟᱹᱜᱤᱫ ᱯᱟᱸᱪ ᱞᱟᱠᱷ ᱴᱟᱠᱟ ᱨᱮᱱᱟᱜ ᱪᱮᱫ ᱢᱮᱰᱤᱠᱮᱞ ᱥᱠᱤᱢ ᱢᱮᱱᱟᱜᱼᱟ ᱚᱱᱟ ᱦᱚᱸ ᱧᱟᱢᱚᱜ ᱠᱟᱱᱟ ᱟᱨᱦᱚᱸ ᱪᱟᱥᱵᱟᱥ ᱞᱟᱹᱜᱤᱫ ᱛᱮ ᱢᱟᱱᱮ ᱵᱟᱹᱫᱽ ᱵᱟᱹᱫᱽ ᱨᱮ ᱵᱳᱨᱤᱝ ᱥᱩᱵᱤᱫᱷᱟᱭ ᱮᱢᱟ ᱠᱚ ᱠᱟᱱᱟᱭ ᱚᱱᱟ ᱦᱚᱸᱧ ᱧᱟᱢ ᱠᱟᱜᱼᱟ ᱟᱨ ᱦᱚᱸ ᱡᱟᱦᱟ ᱱᱟᱜ ᱱᱚᱣᱟ ᱪᱟᱣᱞᱮ ᱠᱚ ᱧᱟᱢᱚᱜ ᱠᱟᱱᱟ ᱥᱮ ᱪᱤᱱᱤ ᱠᱚ ᱧᱟᱢᱚᱜ ᱠᱟᱱᱟ ᱥᱮ ᱥᱩᱱᱩᱢ ᱠᱚ ᱧᱟᱢᱚᱜ ᱠᱟᱱᱟ ᱚᱱᱟ ᱦᱚᱸ ᱥᱚᱨᱠᱟᱨᱤ ᱛᱷᱨᱩ ᱛᱮᱜᱮᱧ ᱧᱟᱢᱮᱜᱼᱟ ᱟᱨᱦᱚᱸ ᱟᱹᱰᱤ ᱜᱟᱱ ᱥᱠᱤᱢ ᱢᱮᱱᱟᱜᱼᱟ ᱡᱟᱦᱟᱸᱛᱮ ᱦᱚᱲ ᱦᱚᱸ ᱵᱮᱱᱤᱯᱷᱤᱴ ᱠᱚ ᱦᱟᱛᱟᱣᱮᱜᱼᱟ ᱡᱟᱦᱟᱸ ᱞᱮᱠᱟ ᱥᱩᱲᱤ ᱤᱭᱟᱹ ᱥᱟᱹᱲᱤ ᱟᱨ ᱫᱷᱩᱛᱤ ᱦᱚᱸ ᱢᱮᱱᱟᱜᱼᱟ ᱚᱱᱟ ᱦᱚᱸᱠᱚ ᱧᱟᱢᱮᱜᱼᱟ ᱟᱨ ᱥᱠᱤᱢ ᱡᱟᱦᱟᱸ ᱯᱟᱲᱦᱟᱜ ᱜᱤᱫᱽᱨᱟᱹ ᱠᱚ ᱞᱟᱹᱜᱤᱫ ᱛᱮ ᱩᱱᱠᱩ ᱢᱟ ᱯᱷᱨᱤ ᱮᱰᱩᱠᱮᱥᱚᱱ ᱢᱮᱱᱟᱜᱼᱟ ᱟᱨᱦᱚᱸ ᱛᱟᱭᱱᱚᱢ ᱡᱩᱫᱤ ᱢᱟᱲᱟᱝ ᱥᱮᱫ ᱠᱚᱞᱮᱡᱽ ᱥᱮᱫ ᱵᱮᱱ ᱪᱟᱞᱟᱜ ᱠᱷᱟᱱ ᱫᱚ ᱚᱱᱛᱮ ᱠᱷᱚᱱᱟᱜ ᱟᱹᱵᱤᱱ ᱥᱴᱟᱭᱯᱷᱮᱱ ᱵᱤᱱ ᱧᱟᱢᱟ ᱚᱱᱟ ᱦᱚᱸ ᱥᱚᱨᱠᱟᱨᱤ ᱛᱷᱨᱩ ᱛᱮ ᱚᱱᱟ ᱦᱚᱸ ᱟᱹᱰᱤ ᱢᱟᱨᱟᱝ ᱡᱤᱱᱤᱥ ᱠᱟᱱᱟ ᱟᱨᱦᱚᱸ ᱡᱩᱫᱤ ᱟᱹᱵᱤᱱ ᱰᱷᱮᱨ ᱦᱚᱸ ᱯᱟᱲᱦᱟᱜ ᱥᱟᱱᱟᱵᱤᱱ ᱠᱷᱟᱱ ᱫᱚ ᱥᱚᱨᱠᱟᱨᱤ ᱢᱮᱰᱤᱠᱮᱞ ᱠᱚᱞᱮᱡᱽ ᱠᱚ ᱢᱮᱱᱟᱜᱼᱟ ᱥᱮ ᱥᱚᱨᱠᱟᱨᱤ ᱤᱧᱡᱤᱱᱤᱭᱟᱨᱤᱝ ᱠᱚᱞᱮᱡᱽ ᱠᱚ ᱢᱮᱱᱟᱜᱼᱟ ᱥᱮ ᱟᱨᱦᱚᱸ ᱱᱚᱝᱠᱟ ᱡᱮᱱᱟᱨᱮᱞ ᱦᱚᱸ ᱯᱟᱲᱦᱟᱜ ᱥᱟᱱᱟᱵᱮᱱ ᱠᱷᱟᱱ ᱫᱚ ᱚᱱᱟ ᱦᱚᱸ ᱢᱮᱱᱟᱜ ᱜᱮᱭᱟ ᱚᱱᱛᱮ ᱦᱚᱸ ᱥᱚᱨᱠᱟᱨ ᱟᱹᱵᱤᱱ ᱞᱟᱹᱜᱤᱫ ᱛᱮ ᱯᱷᱟᱱᱰ ᱨᱮᱱᱟᱜ ᱥᱩᱵᱤᱫᱷᱟ ᱦᱚᱸ ᱮᱢᱟᱵᱤᱱ ᱠᱟᱱᱟᱭ ᱱᱤᱛᱳᱜ ᱢᱟ ᱢᱤᱫᱴᱤᱡ ᱥᱚᱨᱠᱟᱨ ᱢᱮᱱᱟᱭᱟ ᱡᱟᱦᱟᱸ ᱟᱞᱮ ᱡᱷᱟᱲᱠᱷᱚᱸᱰ ᱫᱤᱥᱚᱢ ᱨᱮᱞᱮ ᱛᱟᱦᱮᱱ ᱠᱟᱱᱟ ᱢᱤᱫ ᱥᱚᱨᱠᱟᱨ ᱢᱟ ᱡᱩᱫᱤ ᱟᱹᱵᱤᱱ ᱯᱤ ᱮᱭᱤᱪ ᱰᱤ ᱥᱟᱱᱟᱭᱮᱫ ᱵᱮᱱᱟ ᱥᱮ ᱵᱟᱠᱷᱟᱱ ᱚᱱᱠᱟᱱᱟᱜ ᱥᱟᱵᱽᱡᱮᱠᱴ ᱛᱟᱹᱵᱤᱱ ᱢᱮᱱᱟᱜᱼᱟ ᱡᱟᱦᱟᱸ ᱨᱮᱭᱟᱜ ᱞᱮᱝᱜᱩᱭᱮᱡᱽ ᱵᱟᱦᱨᱮ ᱠᱚᱨᱮᱱ ᱥᱟᱞᱟᱜ ᱢᱮᱥᱟᱜ ᱠᱟᱱᱟ ᱡᱩᱫᱤ ᱯᱷᱨᱮᱧᱪ ᱠᱚ ᱯᱟᱲᱦᱟᱜ ᱥᱟᱱᱟᱵᱤᱱ ᱠᱟᱱᱟ ᱥᱮ ᱟᱨᱦᱚᱸ ᱮᱴᱟᱜ ᱵᱷᱟᱥᱟ ᱠᱚᱨᱮᱱᱟᱜ ᱞᱮᱝᱜᱩᱭᱮᱡᱽ ᱠᱚ ᱪᱮᱫᱚᱜ ᱥᱟᱱᱟᱵᱮᱱ ᱠᱷᱟᱱ ᱫᱚ ᱟᱹᱵᱤᱱ ᱯᱟᱲᱦᱟᱜ ᱵᱟᱠᱷᱨᱟ ᱵᱟᱦᱨᱮ ᱫᱤᱥᱚᱢ ᱦᱚᱸ ᱵᱷᱮᱡᱟ ᱵᱷᱮᱡᱟ ᱞᱟᱹᱜᱤᱫ ᱚᱱᱠᱟᱱᱟᱜ ᱥᱠᱤᱢ ᱢᱮᱱᱟᱜᱼᱟ ᱟᱹᱰᱤ ᱜᱟᱱ ᱠᱚᱲᱟ ᱜᱤᱫᱽᱨᱟᱹ ᱠᱩᱲᱤ ᱜᱤᱫᱽᱨᱟᱹ ᱚᱱᱠᱟᱱᱟᱜ ᱤᱥᱠᱤᱢ ᱨᱮ ᱞᱟᱵᱷ ᱠᱚ ᱦᱟᱛᱟᱣᱮᱜᱼᱟ ᱢᱮᱱᱠᱷᱟᱱ ᱤᱧ ᱦᱚᱸ ᱟᱹᱰᱤ ᱜᱟᱱ ᱞᱟᱵᱷ ᱤᱧ ᱧᱟᱢ ᱠᱟᱜᱼᱟ ᱢᱤᱫᱴᱤᱡ ᱯᱟᱲᱦᱟᱣ ᱜᱤᱫᱽᱨᱟᱹ ᱦᱤᱥᱟᱹᱵᱽ ᱛᱮ ᱟᱨ ᱪᱟᱥ ᱵᱟᱥ ᱵᱟᱠᱷᱨᱟ ᱞᱮᱠᱟᱛᱮ ᱦᱚᱸ ᱚᱲᱟᱜ ᱫᱩᱣᱟᱹᱨ ᱨᱮᱦᱚᱸ ᱯᱨᱚᱫᱷᱟᱱ ᱢᱚᱱᱛᱨᱤ ᱡᱳᱡᱚᱱᱟ ᱛᱮᱦᱚᱸᱧ ᱧᱟᱢ ᱠᱟᱜᱼᱟ ᱟᱨᱚ ᱥᱚᱨᱠᱟᱨ ᱞᱟᱹᱜᱤᱫ ᱛᱮ ᱵᱟᱨ ᱯᱮ ᱢᱟᱹᱦᱱᱟ ᱨᱮ ᱥᱩᱲᱤ ᱥᱟᱹᱲᱤ ᱫᱷᱟᱹᱛᱤ ᱦᱚᱸ ᱧᱟᱢᱚᱜ ᱠᱟᱱᱟ ᱪᱟᱣᱞᱮ ᱦᱟᱨ ᱢᱟᱹᱦᱱᱟᱹ ᱧᱟᱢᱚᱜ ᱠᱟᱱᱟ ᱱᱤᱛᱳᱜ ᱥᱚᱨᱠᱟᱨ ᱢᱟ ᱵᱤᱡᱽᱞᱤ ᱵᱤᱞ ᱦᱚᱸᱭ ᱢᱟᱯᱮᱜ ᱟᱭ ᱟᱨᱦᱚᱸ ᱱᱤᱛᱳᱜ ᱥᱩᱵᱤᱫᱷᱟ ᱟᱹᱰᱤ ᱪᱮᱦᱨᱟᱭ ᱮᱢ ᱠᱟᱫ ᱠᱚᱣᱟᱭ ᱥᱚᱨᱠᱟᱨ ᱡᱟᱦᱟᱸᱛᱮ ᱥᱟᱢᱢᱟᱱ ᱡᱳᱡᱚᱱᱟ ᱠᱚ ᱢᱮᱱᱟᱜᱼᱟ ᱟᱭᱚ ᱦᱚᱲ ᱠᱚ ᱦᱟᱡᱟᱨ ᱴᱟᱠᱟ ᱠᱟᱛᱮᱫ ᱥᱮ ᱛᱤᱱ ᱦᱟᱡᱟᱨ ᱴᱟᱠᱟ ᱠᱟᱛᱮᱫ ᱠᱚ ᱠᱚ ᱧᱟᱢᱮᱜᱼᱟ ᱱᱚᱣᱟ ᱱᱚᱣᱟ ᱵᱮᱱᱤᱯᱷᱷᱤᱴ ᱢᱮᱱᱟᱜᱼᱟ ᱟᱹᱰᱤ ᱥᱚᱠᱛᱚ ᱜᱮ ᱥᱚᱨᱠᱟᱨ ᱟᱡᱟᱜ ᱥᱠᱤᱢ ᱛᱮ ᱟᱹᱰᱤ ᱡᱳᱨ ᱦᱚᱲᱮ ᱥᱩᱵᱤᱫᱷᱟ ᱟᱠᱟᱫ ᱠᱚᱣᱟᱭ ᱟᱨ ᱱᱚᱣᱟ ᱨᱮᱱᱟᱜ ᱩᱯᱠᱟᱹᱨ ᱢᱟᱱᱮ ᱡᱩᱫᱤ ᱥᱚᱨᱠᱟᱨ ᱟᱵᱚ ᱦᱚᱲ ᱞᱟᱹᱜᱤᱫ ᱮ ᱵᱮᱥᱮ ᱠᱟᱹᱢᱤ ᱠᱷᱟᱱ ᱫᱚ ᱩᱱᱤ ᱥᱚᱨᱠᱟᱨ ᱜᱮ ᱵᱮᱥᱟ ᱢᱮᱱᱠᱷᱟᱱ ᱩᱱᱤᱜᱮᱵᱚᱱ ᱡᱤᱛᱠᱟᱹᱨᱮᱭᱟ ᱟᱨ ᱵᱟᱝᱠᱷᱟᱱ ᱚᱱᱠᱟ ᱟᱹᱰᱤ ᱜᱟᱱ ᱮᱴᱟᱜ ᱥᱴᱮᱴ ᱠᱚᱨᱮ ᱦᱚᱸ ᱢᱮᱱᱟᱜ ᱠᱚᱣᱟ ᱥᱚᱨᱠᱟᱨ ᱡᱟᱦᱟᱸ ᱡᱩᱫᱤ ᱵᱟᱠᱚ ᱠᱷᱟᱨᱟᱯ ᱠᱚ ᱠᱟᱹᱢᱤᱭᱮᱫ ᱠᱷᱟᱱ ᱫᱚ ᱩᱱᱠᱩ ᱫᱚ ᱡᱩᱫᱤ ᱥᱚᱨᱠᱟᱨᱮ ᱦᱮᱡ ᱩᱛᱟᱹᱨ ᱟᱠᱟᱱᱟ ᱱᱚᱣᱟ ᱫᱷᱟᱣ ᱠᱷᱟᱱ ᱫᱚ ᱫᱚᱥᱟᱨ ᱫᱷᱟᱣ ᱫᱚ ᱵᱷᱳᱴ ᱩᱱᱤ ᱵᱟᱵᱚᱱ ᱮᱢᱟᱭᱟ ᱟᱨ ᱱᱚᱜᱼᱚ ᱱᱚᱝᱠᱟ ᱛᱮᱵᱚᱱ ᱩᱯᱠᱟᱹᱨ ᱠᱚᱵᱚᱱ ᱮᱢᱟ